ᱦᱮᱸ ᱞᱟᱹᱭ ᱢᱮ ᱦᱮᱸ ᱞᱟᱹᱭ ᱫᱤᱧ ᱦᱮᱸ ᱟᱪᱪᱷᱟ ᱢᱟ ᱞᱟᱹᱭ ᱢᱮ ᱚᱠᱟ ᱞᱮᱠᱟᱱᱟᱜ ᱮᱢ ᱠᱷᱚᱡᱚᱜ ᱠᱟᱱᱟ ᱵᱟᱲᱟᱭ ᱞᱟᱹᱜᱤᱫ ᱦᱮᱸ ᱡᱚᱢ ᱧᱩ ᱢᱟ ᱟᱭᱢᱟ ᱜᱮ ᱦᱮᱱᱟᱜᱼᱟ ᱚᱱᱟ ᱛᱟᱞᱟ ᱠᱷᱚᱱ ᱡᱟᱹᱥᱛᱤ ᱫᱚ ᱤᱧ ᱫᱚ ᱵᱟᱝᱤᱧ ᱞᱟᱹᱭ ᱫᱟ ᱢᱤᱫ ᱵᱟᱨ ᱜᱤᱧ ᱞᱟᱹᱭᱟ ᱡᱚᱛᱚᱠᱷᱚᱱ ᱟᱞᱮ ᱱᱚᱰᱮ ᱵᱮᱥᱤ ᱥᱩᱱᱩᱢ ᱵᱟᱝ ᱠᱟᱛᱮᱜ ᱠᱚᱢ ᱢᱚᱥᱞᱟ ᱟᱛᱮᱜ ᱚᱱᱟᱛᱮ ᱱᱚᱝᱠᱟᱱᱟᱜ ᱵᱷᱟᱜᱮ ᱵᱷᱟᱜᱮ ᱤᱥᱤᱱ ᱵᱟᱥᱟᱝ ᱦᱚᱞᱮ ᱠᱚᱨᱟᱣ ᱜᱮᱭᱟ ᱛᱟᱛᱮ ᱱᱮᱛᱟᱨ ᱫᱚ ᱧᱮᱞᱚᱜ ᱠᱟᱱᱟ ᱢᱟᱹᱱᱢᱤ ᱠᱚ ᱥᱩᱱᱩᱢ ᱥᱮᱜ ᱢᱚᱥᱞᱟ ᱥᱮᱜ ᱵᱮᱥᱤ ᱠᱚ ᱞᱟᱣᱮᱨᱚᱜ ᱠᱟᱱ ᱛᱟᱵᱳᱱᱟ ᱛᱳ ᱚᱱᱟ ᱠᱷᱟᱹᱛᱤᱨᱛᱮ ᱟᱞᱮ ᱩᱭᱦᱟᱹᱨ ᱠᱟᱫᱟᱞᱮ ᱡᱮ ᱢᱟᱹᱱᱢᱤ ᱠᱚᱣᱟᱜ ᱦᱚᱲᱢᱚ ᱥᱟᱶᱟᱨ ᱦᱚᱸ ᱱᱟᱯᱟᱭ ᱛᱟᱦᱮᱱ ᱛᱟᱠᱚ ᱢᱟ ᱟᱨ ᱡᱚᱢ ᱧᱩ ᱥᱮᱜ ᱥᱮᱜ ᱦᱚᱸ ᱚᱱᱤᱦᱟ ᱟᱞᱚ ᱦᱤᱡᱩᱜ ᱛᱟᱠᱚ ᱢᱟ ᱚᱱᱠᱟᱱᱟᱜ ᱤᱫᱤ ᱠᱟᱛᱮᱜ ᱟᱞᱮ ᱠᱚᱢ ᱥᱩᱱᱩᱢ ᱥᱟᱶᱛᱮ ᱠᱚᱢ ᱢᱚᱥᱞᱟ ᱟᱛᱮᱜ ᱤᱥᱤᱱ ᱵᱟᱥᱟᱝ ᱠᱟᱛᱮᱜ ᱟᱞᱮ ᱞᱮ ᱮᱢᱟ ᱠᱚᱣᱟ ᱦᱮᱸ ᱱᱚᱰᱮ ᱢᱮᱱᱛᱮ ᱧᱮᱞᱚᱜᱚᱜ ᱠᱟᱱᱟ ᱡᱤᱞ ᱩᱛᱩ ᱢᱟ ᱛᱟᱦᱮᱱ ᱠᱟᱱᱜᱮ ᱦᱟᱹᱠᱩ ᱩᱛᱩ ᱥᱟᱶᱛᱮ ᱟᱵᱚ ᱡᱮᱢᱚᱱ ᱱᱟᱦᱟᱜ ᱥᱟᱱᱛᱟᱲ ᱠᱚᱫᱚ ᱧᱮᱞᱚᱜ ᱠᱟᱱᱟ ᱟᱲᱟᱜ ᱦᱚᱸ ᱥᱩᱱᱩᱢ ᱨᱮᱠᱚ ᱵᱷᱟᱡᱤᱭᱮᱫᱟ ᱵᱟᱝ ᱛᱤᱠᱤ ᱠᱟᱛᱮᱜ ᱦᱮᱸᱥᱮ ᱱᱚᱰᱮ ᱫᱚ ᱚᱱᱠᱟ ᱫᱚ ᱵᱟᱝᱟ ᱟᱲᱟᱜ ᱫᱚ ᱛᱤᱠᱤ ᱠᱟᱛᱮᱜᱜᱮ ᱨᱚᱥᱩᱱ ᱟᱛᱮᱜ ᱱᱟᱥᱮᱱᱟᱜ ᱵᱷᱟᱹᱡᱤ ᱚ ᱱᱚᱰᱮ ᱥᱤᱢ ᱡᱤᱞ ᱠᱷᱚᱱ ᱮᱦᱚᱵ ᱠᱟᱛᱮᱜ ᱢᱮᱨᱚᱢ ᱡᱤᱞ ᱦᱟᱹᱨᱤᱡ ᱧᱟᱢᱚᱜ ᱜᱮᱭᱟ ᱦᱮᱸ ᱦᱮᱸ ᱧᱟᱢᱚᱜ ᱜᱮᱭᱟ ᱟᱲᱟᱜ ᱠᱚᱫᱚ ᱱᱚᱛᱮ ᱥᱟᱱᱟᱢ ᱞᱮᱠᱟᱱᱟᱜᱮ ᱧᱟᱢᱚᱜ ᱜᱮᱭᱟ ᱟᱫᱚ ᱟᱢᱟᱝ ᱚᱠᱟᱴᱟᱜ ᱦᱮᱸ ᱚᱱᱟᱠᱚ ᱧᱟᱢᱚᱜ ᱜᱮᱭᱟ ᱟᱫᱚ ᱟᱢᱟᱜ ᱚᱠᱟᱴᱟᱜ ᱟᱲᱟᱜ ᱨᱮᱱᱟᱜ ᱞᱟᱹᱠᱛᱤ ᱠᱟᱱᱟ ᱱᱤᱛᱚᱜ ᱦᱮᱸ ᱧᱟᱢᱚᱜ ᱜᱮᱭᱟ ᱠᱚ ᱱᱚᱰᱮ ᱨᱩᱭ ᱠᱟᱛᱞᱟ ᱧᱟᱢᱚᱜ ᱜᱮᱭᱟ ᱠᱚ ᱟᱨ ᱩᱱᱠᱩ ᱠᱟᱹᱴᱤᱡ ᱯᱚᱱᱟ ᱠᱚ ᱧᱟᱢᱚᱜ ᱜᱮᱭᱟ ᱠᱚ ᱦᱮᱸ ᱧᱟᱢᱚᱜ ᱜᱮᱭᱟ ᱠᱚ ᱩᱱᱠᱩ ᱠᱷᱚᱱ ᱦᱚᱸ ᱟᱨᱚ ᱩᱱᱠᱩ ᱠᱟᱹᱴᱤᱡ ᱠᱟᱹᱴᱤᱡ ᱦᱟᱹᱠᱩ ᱤᱪᱟᱹᱜ ᱦᱟᱹᱠᱩ ᱠᱚ ᱜᱚᱞᱫᱟ ᱪᱤᱝᱲᱤ ᱥᱟᱱᱟᱢ ᱠᱚᱜᱮ ᱠᱚ ᱧᱟᱢᱚᱜ ᱟᱠᱚ ᱦᱮᱸ ᱨᱚᱠᱚᱡ ᱜᱚᱸᱜᱷᱟ ᱧᱟᱢᱚᱜ ᱟᱠᱚ ᱠᱟᱴᱠᱚᱢ ᱠᱚ ᱧᱟᱢᱚᱜ ᱟᱠᱚ ᱠᱟᱴᱠᱚᱢ ᱟᱢ ᱚᱠᱟ ᱞᱮᱠᱟ ᱯᱨᱚᱥᱮᱥᱛᱮ ᱡᱚᱢᱮᱢ ᱠᱷᱚᱡᱚᱜᱼᱟ ᱨᱟᱯᱟᱜ ᱠᱟᱛᱮᱜ ᱥᱮ ᱟᱢ ᱩᱛᱩ ᱟᱨᱠᱤ ᱦᱟᱞᱠᱟ ᱧᱚᱜ ᱨᱟᱥᱮ ᱭᱟᱛᱮᱜ ᱦᱮᱸ ᱧᱟᱢᱚᱜ ᱟᱠᱚ

ᱦᱮᱸ ᱱᱤᱛᱚᱜ ᱫᱚ ᱟᱯᱟᱛᱚᱛᱚ ᱱᱤᱭᱟᱹ ᱠᱚᱜᱮ ᱦᱮᱱᱟᱜ ᱠᱟᱫᱟ ᱦᱮᱸ ᱦᱳᱭ